ᱥᱟᱱᱛᱟᱲᱤ ᱯᱟᱹᱨᱥᱤ ᱛᱟᱵᱚ ᱡᱟᱦᱟᱸ ᱵᱚᱱ ᱢᱮᱛᱟᱜᱟᱜ ᱠᱟᱱᱟ ᱚᱞ ᱪᱤᱠᱤ ᱞᱤᱯᱤ ᱚᱱᱟ ᱵᱟᱧᱪᱟᱣ ᱠᱷᱚᱱ ᱱᱤᱛᱚᱝ ᱫᱚ ᱟᱹᱰᱤ ᱰᱷᱮᱨ ᱞᱟᱦᱟ ᱟᱠᱟᱱᱟ ᱱᱤᱛᱚᱜ ᱫᱚ ᱵᱟᱧᱪᱟᱣ ᱫᱚ ᱵᱟᱭ ᱦᱩᱭᱩᱜᱼᱟ ᱱᱤᱛᱚᱜ ᱫᱚ ᱰᱟᱹᱨ ᱪᱤᱠᱟᱵᱚ ᱰᱟᱹᱨ ᱦᱚᱪᱚᱭᱟ ᱚᱱᱟ ᱨᱮᱱᱟᱜ ᱵᱚ ᱨᱤᱠᱟᱹᱭᱟ ᱛᱚᱵᱮ ᱱᱤᱛᱚᱝ ᱡᱟᱦᱟᱸ ᱯᱟᱹᱨᱥᱤ ᱛᱟᱵᱚ ᱯᱟᱥᱱᱟᱜ ᱠᱟᱱᱟ ᱚᱱᱟ ᱫᱚ ᱢᱮᱱ ᱜᱟᱱᱚᱜᱼᱟ ᱟᱵᱚ ᱥᱚᱢᱟᱡᱽ ᱨᱮ ᱢᱟᱹᱡᱷᱤ ᱪᱮ ᱟᱛᱳ ᱢᱟᱹᱡᱷᱤ ᱯᱟᱦᱴᱟ ᱥᱮᱫ ᱠᱷᱚᱱ ᱡᱚᱛᱚ ᱟᱛᱳ ᱨᱮ ᱟᱠᱚ ᱢᱟᱹᱡᱷᱤ ᱟᱨ ᱢᱟᱹᱡᱷᱤ ᱢᱚᱬᱮ ᱦᱚᱲ ᱢᱤᱴᱤᱝ ᱠᱟᱛᱮᱱ ᱢᱤᱫᱴᱟᱝ ᱢᱤᱴᱤᱝ ᱥᱩᱢᱩᱱ ᱫᱚ ᱵᱟᱝᱜᱮ ᱢᱟᱹᱦᱱᱟᱹ ᱨᱮ ᱠᱚᱢ ᱥᱮ ᱠᱚᱢ ᱵᱟᱨᱭᱟ ᱢᱤᱴᱤᱝ ᱱᱚᱣᱟ ᱨᱮᱭᱟᱜ ᱦᱩᱭᱩᱜ ᱞᱟᱹᱠᱛᱤᱜ ᱠᱟᱱᱟ ᱡᱟᱦᱟᱸ ᱞᱮᱠᱟᱛᱮ ᱟᱵᱚ ᱡᱟᱦᱟᱸ ᱢᱟᱦᱟᱛᱛᱚ ᱢᱮᱱᱟᱜᱼᱟ ᱯᱟᱹᱨᱥᱤ ᱨᱮᱱᱟᱜ ᱚᱱᱟ ᱡᱚᱛᱚ ᱦᱚᱲ ᱞᱟᱹᱭ ᱟᱡᱚᱢ ᱟᱠᱚᱣᱟ ᱟᱵᱚᱣᱟᱜ ᱡᱟᱱᱟᱢ ᱟᱲᱟᱝ ᱜᱮ ᱟᱵᱚᱣᱟᱜ ᱩᱯᱨᱩᱢ ᱠᱟᱱᱟ ᱢᱮᱱ ᱞᱟᱹᱜᱤᱫ ᱢᱮᱱ ᱞᱮᱠᱟᱛᱮ ᱡᱟᱦᱟᱸ ᱛᱤᱱᱟᱹᱜ ᱜᱮ ᱜᱤᱫᱽᱨᱟᱹ ᱠᱚ ᱛᱟᱵᱚ ᱚᱞ ᱯᱟᱲᱦᱟᱜ ᱠᱟᱱᱟ ᱚᱞ ᱯᱟᱲᱦᱟᱣ ᱥᱟᱶᱛᱮ ᱱᱚᱣᱟ ᱦᱚᱸ ᱠᱚ ᱯᱟᱲᱦᱟᱣ ᱤᱫᱤᱜ ᱢᱟ ᱚᱱᱟ ᱠᱩᱨᱩᱢᱩᱴᱩ ᱞᱟᱹᱜᱤᱫ ᱟᱵᱚ ᱟᱛᱳ ᱟᱥᱛᱷᱟᱨ ᱛᱮ ᱡᱳᱨ ᱦᱩᱭᱩᱜᱼᱟ ᱟᱨ ᱱᱚᱣᱟ ᱠᱩᱨᱩᱢᱩᱴᱩ ᱞᱟᱹᱜᱤᱫ ᱛᱮᱫᱚ ᱟᱛᱳ ᱟᱥᱛᱷᱟᱨ ᱛᱮ ᱢᱤᱫ ᱵᱟᱨ ᱴᱟᱠᱟ ᱰᱳᱱᱮᱴ ᱠᱟᱛᱮ ᱱᱚᱣᱟ ᱟᱥᱲᱟ ᱢᱟᱨᱟᱝ ᱞᱟᱹᱜᱤᱫ ᱵᱚᱱ ᱨᱤᱠᱟᱹᱭᱟ